ᱦᱚᱸ ᱡᱚᱦᱟᱨ ᱡᱚᱦᱟᱨ ᱦᱮᱞᱳ ᱦᱮᱸ ᱪᱮᱫ ᱞᱮᱠᱟ ᱦᱚᱸ ᱪᱮᱫ ᱞᱮᱠᱟ ᱠᱷᱚᱵᱚᱨ ᱟᱹᱞᱤᱧ ᱢᱟᱺᱡᱷᱤ ᱜᱮᱞᱤᱧ ᱨᱚᱲᱮᱫᱼᱟ

ᱦᱳᱭ ᱦᱳᱭ ᱥᱟᱸᱜᱮ ᱵᱟᱹᱨᱭᱟᱹᱛ ᱥᱟᱸᱜᱮ ᱵᱟᱹᱨᱭᱟᱹᱛ ᱟᱵᱚ ᱢᱤᱫᱴᱮᱱ ᱢᱮᱱᱟᱜᱼᱟ ᱛᱟᱵᱚ ᱥᱟᱸᱜᱮ ᱵᱟᱹᱨᱭᱟᱹᱛ ᱢᱮᱱᱟᱜᱼᱟ ᱴᱷᱤᱠ ᱜᱮᱭᱟ ᱚᱱᱟ ᱵᱟᱫᱽ ᱨᱮ ᱢᱮᱱᱟᱜᱼᱟ ᱵᱟᱦᱟ ᱵᱟᱯᱞᱟ ᱢᱮᱱᱟᱜᱼᱟ ᱮᱥᱠᱮ ᱵᱟᱫᱽ ᱢᱮᱱᱟᱜᱼᱟ ᱴᱩᱝᱠᱤ ᱫᱤᱯᱤᱞ ᱢᱮᱱᱟᱜᱼᱟ ᱟᱨᱦᱚᱸ ᱚᱱᱠᱟ ᱢᱟ ᱢᱮᱱᱟᱜ ᱜᱮᱭᱟ ᱛᱟᱵᱚ ᱟᱨᱦᱚᱸ ᱜᱩᱲᱫᱷᱟᱣ ᱧᱟᱯᱟᱢ ᱠᱚ ᱢᱮᱱᱟᱜᱼᱟ ᱟᱫᱚ ᱪᱮᱫ ᱵᱟᱯᱞᱟ ᱠᱚᱨᱮᱱᱟᱜ ᱟᱹᱵᱤᱱ ᱠᱟᱛᱷᱟ ᱞᱟᱹᱭ ᱟᱡᱚᱢ ᱥᱟᱱᱟᱭᱮᱫ ᱵᱤᱱᱟ ᱦᱳᱭ ᱦᱳᱭ

ᱚ ᱦᱚᱸ ᱦᱚᱸ ᱚᱱᱟ ᱨᱮᱭᱟᱜ ᱵᱟᱲᱟᱭ ᱥᱟᱱᱟᱭᱮᱫ ᱵᱮᱱᱟ ᱦᱳᱭ ᱦᱳᱭ ᱴᱷᱤᱠ ᱜᱮᱭᱟ ᱱᱚᱣᱟ ᱫᱚ ᱟᱵᱚ ᱥᱟᱱᱛᱟᱲ ᱠᱚᱣᱟᱜ ᱫᱚ ᱟᱹᱰᱤ ᱢᱟᱨᱟᱝ ᱵᱟᱯᱞᱟ ᱠᱟᱱᱟ ᱡᱚᱛᱚ ᱠᱷᱚᱱ ᱥᱮᱬᱟ ᱵᱟᱯᱞᱟ ᱠᱟᱱᱟ ᱥᱟᱸᱜᱮ ᱵᱟᱹᱨᱭᱟᱹᱛ ᱫᱚ ᱦᱳᱭ ᱟᱫᱚ ᱚᱱᱟ ᱱᱟᱦᱟᱜ ᱤᱧ ᱞᱟᱹᱭ ᱧᱚᱜ ᱟᱹᱵᱤᱱ ᱠᱟᱱᱟ ᱢᱟᱱᱮ ᱥᱟᱸᱜᱮ ᱵᱟᱹᱨᱭᱟᱹᱛ ᱫᱚ ᱢᱟᱱᱮ ᱢᱟᱲᱟᱝᱢᱟ ᱥᱟᱨ ᱥᱟᱹᱜᱩᱱ ᱠᱚ ᱦᱩᱭ ᱵᱟᱲᱟ ᱠᱚᱜᱼᱟ ᱦᱮᱸ ᱥᱮ ᱡᱚᱠᱷᱚᱱ ᱵᱚ ᱫᱤᱱ ᱠᱚᱵᱚ ᱴᱷᱟᱹᱣᱠᱟᱹᱭᱟ ᱩᱱᱡᱚᱦᱚᱜ ᱫᱚ ᱢᱟᱺᱡᱷᱤ ᱢᱚᱬᱮ ᱦᱚᱲᱠᱚ ᱠᱟᱹᱡᱵᱚ ᱛᱚᱞ ᱠᱚᱣᱟ ᱛᱚᱞ ᱫᱚᱦᱚ ᱦᱩᱭᱩᱜᱼᱟ ᱴᱷᱤᱠ ᱜᱮᱭᱟ ᱦᱟᱱᱛᱮ ᱨᱮᱱ ᱢᱟᱺᱡᱷᱤ ᱱᱚᱛᱮᱱ ᱨᱮᱱ ᱢᱟᱺᱡᱷᱤ ᱦᱮᱡ ᱠᱟᱛᱮᱫ ᱢᱤᱫᱴᱮᱱ ᱞᱚᱴᱟ ᱫᱟᱜ ᱠᱚ ᱮᱢ ᱪᱟᱯᱟᱞᱟᱠᱚ ᱚᱸᱰᱮ ᱠᱚ ᱢᱟᱱᱮ ᱠᱚ ᱛᱚᱞ ᱫᱚᱦᱚᱭᱮᱭᱟ ᱴᱷᱤᱠ ᱜᱮᱭᱟ ᱦᱳᱭ ᱥᱟᱹᱜᱩᱱ ᱚᱱᱟ ᱞᱚᱴᱟ ᱫᱟᱜ ᱛᱮᱠᱚ ᱛᱚᱯᱚᱞᱟ ᱟᱨ ᱚᱱᱟ ᱛᱟᱭᱚᱢ ᱛᱮ ᱡᱚᱠᱷᱚᱱ ᱵᱟᱯᱞᱟ ᱫᱤᱱ ᱠᱚ ᱚᱸᱰᱮ ᱜᱮ ᱱᱮᱰᱟᱜᱼᱟ ᱮᱱᱠᱷᱟᱱ ᱱᱮᱰᱟ ᱚᱱᱮ ᱡᱟᱦᱟᱸ ᱫᱤᱱ ᱱᱮᱰᱟᱠᱚᱜᱼᱟ ᱚᱱᱟ ᱢᱤᱫ ᱫᱤᱢ ᱢᱟᱲᱟᱝ ᱥᱮ ᱢᱟᱺᱡᱤ ᱢᱚᱬᱮ ᱦᱚᱲ ᱟᱛᱳ ᱴᱚᱞᱟ ᱨᱮᱠᱚ ᱦᱚᱦᱚᱭᱟ ᱴᱷᱤᱠ ᱜᱮᱭᱟ ᱟᱛᱳ ᱴᱚᱞᱟᱨᱮᱠᱚ ᱢᱟᱱᱮ ᱜᱤᱨᱟᱹ ᱛᱚᱞ ᱞᱟᱹᱜᱤᱫ ᱚᱱᱟ ᱫᱚᱠᱚ ᱠᱟᱹᱢᱤᱭᱟ ᱟᱨ ᱡᱟᱦᱟᱸ ᱛᱤᱱᱟᱹᱜ ᱜᱮ ᱜᱤᱨᱟᱹᱠᱚ ᱛᱚᱞᱟ ᱚᱲᱟᱜ ᱚᱲᱟᱜ ᱤᱥᱠᱮᱵᱟᱫᱽ ᱚᱱᱟ ᱛᱟᱭᱚᱢ ᱛᱮ ᱡᱟᱦᱟᱸ ᱞᱩᱜᱽᱲᱤ ᱠᱚ ᱱᱟᱦᱟᱜ ᱦᱟᱰᱮᱵᱚ ᱪᱟᱞᱟᱥᱮ ᱚᱱᱟ ᱠᱚ ᱮᱢ ᱦᱩᱭᱩᱜᱼᱟ ᱮᱱᱠᱷᱟᱱ ᱚᱱᱟᱠᱚ ᱧᱮᱞ ᱦᱩᱭᱩᱜᱼᱟ ᱚᱠᱟ ᱜᱟᱱ ᱟᱠᱟᱱᱟ ᱵᱟᱭ ᱜᱟᱱ ᱟᱠᱟᱱᱟ ᱟᱨ ᱡᱟᱦᱟᱸ ᱱᱟᱦᱟᱜ ᱚᱸᱰᱮ ᱜᱚᱱᱚᱝ ᱠᱚ ᱞᱟᱜᱟᱜᱼᱟ ᱥᱮ ᱚᱱᱟ ᱜᱚᱱᱚᱝ ᱠᱚᱦᱚᱸ ᱤᱱᱟᱹ ᱦᱤᱞᱳᱜ ᱜᱮᱠᱚ ᱫᱟᱠ ᱛᱟᱨᱟ ᱠᱮᱫᱟ ᱚ ᱱᱚᱣᱟ ᱞᱩᱜᱽᱲᱤ ᱫᱚᱠᱚ ᱢᱮᱱᱟ ᱮᱸᱜᱟᱛ ᱵᱟᱠᱷᱟᱨᱟ ᱮᱸᱜᱟᱛᱮ ᱛᱟᱦᱮᱱ ᱠᱷᱟᱱ ᱫᱚ ᱮᱸᱜᱟᱛ ᱵᱟᱠᱷᱟᱨᱟ ᱟᱨ ᱜᱚᱲᱚᱢ ᱵᱩᱰᱷᱦᱤ ᱵᱟᱠᱷᱟᱨᱟ ᱢᱤᱫᱴᱤᱡ ᱟᱨ ᱚᱱᱟ ᱫᱚ ᱠᱷᱟᱸᱰᱟ ᱞᱩᱜᱽᱲᱤᱵᱚ ᱢᱮᱱᱟ

ᱦᱳᱭ ᱦᱳᱭ ᱚᱱᱟ ᱠᱟᱱᱜᱮᱭᱟ ᱱᱚᱣᱟ ᱫᱚ ᱚᱱᱟ ᱡᱤᱱᱤᱥ ᱠᱟᱱ ᱜᱮᱭᱟ ᱚᱱᱟ ᱜᱮᱵᱚ ᱮᱯᱮᱢᱟ ᱚᱱᱟᱜᱮ ᱟᱫᱚ ᱚᱱᱟᱫᱚ ᱢᱟᱱᱮ ᱢᱟᱯ ᱦᱩᱭᱩᱜᱼᱟ ᱥᱮ ᱜᱮᱞᱵᱟᱨ ᱦᱟᱹᱨᱤ ᱢᱟᱱᱮ ᱫᱚ ᱜᱮᱞᱵᱟᱨ ᱢᱟᱱᱮ ᱤᱭᱟᱹ ᱦᱩᱭᱩᱜ ᱢᱟ ᱢᱚᱠᱟ ᱦᱩᱭᱩᱜ ᱢᱟ ᱜᱮᱞᱵᱟᱨ ᱢᱚᱠᱟ ᱦᱩᱭᱩᱜ ᱢᱟ ᱚᱱᱮ ᱚᱱᱟ ᱠᱟᱱᱟ ᱚᱱᱮ ᱚᱱᱟ ᱤᱭᱟᱹ ᱛᱮᱠᱚ ᱢᱮᱱᱟ ᱜᱮᱞᱵᱟᱨ ᱠᱷᱟᱸᱰᱤ ᱫᱚᱠᱚ ᱢᱮᱱᱟ ᱟᱫᱚ ᱚᱱᱟᱜᱮ ᱱᱟᱦᱟᱜ ᱜᱮᱞᱵᱟᱨ ᱢᱚᱠᱟ ᱦᱩᱭᱩᱜᱼᱟ ᱮᱱᱠᱷᱟᱱ ᱚᱱᱟ ᱜᱟᱱᱚᱜᱼᱟ ᱴᱷᱤᱠᱜᱮᱭᱟ ᱚᱸᱰᱮ ᱟᱨ ᱛᱤᱠ ᱠᱚ ᱠᱚ ᱧᱮᱞ ᱠᱚᱣᱟ ᱚᱱᱟ ᱠᱚ ᱠᱚ ᱥᱚᱡᱦᱮ ᱠᱚᱣᱟ ᱟᱨ ᱚᱱᱟᱠᱚᱭ ᱥᱟᱢᱴᱟᱣ ᱨᱩᱣᱟᱹᱲ ᱠᱟᱜᱼᱟ ᱟᱨ ᱡᱟᱦᱟᱸ ᱛᱤᱱᱟᱹᱜ ᱜᱮ ᱜᱚᱱᱯᱚᱱ ᱠᱟᱹᱣᱰᱤᱠᱚ ᱞᱟᱜᱟᱜᱼᱟ ᱦᱮᱸᱥᱮ ᱚᱸᱰᱮ ᱠᱟᱹᱣᱰᱤ ᱠᱚᱦᱚᱸ ᱞᱟᱜᱟᱜᱼᱟ ᱚᱱᱠᱟ ᱥᱟᱥᱟᱝ ᱠᱚ ᱞᱟᱜᱟᱜᱼᱟ ᱥᱩᱱᱩᱢ ᱠᱚ ᱞᱟᱜᱟᱜᱼᱟ ᱱᱟᱹᱠᱤᱡ ᱠᱚ ᱞᱟᱜᱟᱜᱼᱟ

ᱦᱳᱭ ᱦᱳᱭ ᱦᱳᱭ ᱦᱳᱭ ᱚᱱᱟᱫᱚ ᱰᱷᱩᱞᱟᱹ ᱴᱩᱴᱩᱨᱤᱵᱚ ᱢᱮᱱᱟ ᱚᱱᱟᱨᱮᱱᱟᱜ ᱢᱟᱯ ᱫᱚ ᱵᱟᱹᱱᱩᱜᱼᱟ ᱩᱱᱤᱭᱟᱜ ᱧᱩᱛᱩᱢ ᱛᱮᱫᱚ ᱢᱤᱫᱴᱮᱱ ᱞᱩᱜᱽᱲᱤ ᱫᱚᱨᱠᱟᱨᱚᱜᱼᱟ ᱢᱟᱱᱮ ᱚᱱᱟᱫᱚ ᱤᱱᱟᱹᱜ ᱥᱮᱲᱟ ᱜᱮᱠᱚ ᱠᱚᱢᱥᱮᱠᱚᱢ ᱫᱚᱥ ᱢᱚᱠᱟ ᱫᱚᱠᱚ ᱵᱮᱱᱟᱣ ᱠᱟᱜ ᱜᱮᱭᱟ ᱟᱫᱚ ᱚᱱᱚᱱᱟ ᱫᱚ ᱴᱷᱤᱠ ᱜᱮᱭᱟ ᱦᱚᱸ ᱦᱚᱸ ᱦᱳᱭ ᱦᱳᱭ ᱢᱟᱨᱟᱝ ᱜᱮ ᱛᱟᱦᱮᱱᱟ ᱢᱟᱨᱟᱝ ᱫᱚ ᱦᱳᱭ ᱦᱳᱭ ᱦᱳᱭ ᱟᱫᱚ ᱚᱱᱮ ᱚᱱᱠᱟᱜᱮ ᱵᱟᱯᱞᱟᱫᱚ ᱱᱚᱜ ᱚ ᱱᱚᱝᱠᱟ ᱟᱵᱚ ᱢᱟᱱᱮ ᱚᱱᱟᱠᱚᱵᱚ ᱡᱚᱠᱷᱚᱱᱵᱚ ᱥᱟᱹᱛ ᱠᱮᱫᱼᱟ ᱢᱟᱱᱮ ᱯᱩᱨᱟᱹᱣ ᱠᱮᱫᱼᱟᱵᱚ ᱠᱟᱹᱢᱤ ᱠᱚ ᱤᱱᱟᱹ ᱦᱤᱞᱳᱜᱼᱟ ᱠᱟᱹᱢᱤᱫᱚ ᱛᱟᱢ ᱫᱚ ᱯᱩᱨᱟᱹᱜᱼᱟ ᱟᱨ ᱦᱟᱰᱮ ᱡᱚᱠᱷᱚᱱᱵᱚ ᱥᱮᱱᱚᱜᱼᱟ ᱤᱱᱟᱹ ᱦᱤᱞᱳᱜᱫᱚ ᱛᱟᱢ ᱱᱚᱸᱰᱮ ᱠᱷᱚᱱ ᱢᱟᱺᱡᱷᱤ ᱢᱚᱬᱮ ᱦᱚᱲ ᱫᱚᱥᱟᱨ ᱦᱤᱞᱳᱜ ᱫᱚ ᱚᱱᱟ ᱦᱤᱞᱳᱜᱵᱚ ᱥᱚᱱᱚᱜ ᱟᱵᱚ ᱚᱱᱟ ᱜᱤᱨᱟᱹ ᱠᱚᱦᱚᱸ ᱨᱟᱭᱵᱟᱨᱤᱡ ᱠᱚᱦᱚᱸ ᱵᱚ ᱢᱟᱞᱟ ᱛᱟᱞᱟ ᱛᱟᱨᱟᱠᱟᱭᱟ ᱟᱨ ᱩᱱᱤᱦᱚᱭ ᱥᱮᱱᱚᱜᱼᱟ ᱟᱨ ᱡᱮᱴᱟ ᱢᱟᱺᱡᱷᱤ ᱢᱚᱬᱮ ᱦᱚᱲ ᱚᱸᱰᱮ ᱟᱛᱳ ᱵᱟᱦᱮᱨ ᱨᱮᱠᱚ ᱮᱥᱮᱫ ᱧᱚᱜ ᱵᱚᱱᱟᱠᱚ ᱚᱸᱰᱮ ᱠᱷᱚᱱᱜᱮ ᱜᱟᱯᱟᱞᱢᱟᱨᱟᱣ ᱫᱚ ᱮᱦᱚᱵᱚᱜᱼᱟ ᱮᱥᱮᱫ ᱮᱯᱮᱥᱮᱫ ᱫᱚ ᱱᱚᱣᱟ ᱫᱚ ᱚᱸᱰᱮ ᱫᱚ ᱠᱩᱞᱤ ᱠᱩᱯᱩᱞᱤ ᱢᱮᱱᱟᱜᱼᱟ ᱡᱮᱢᱚᱱ ᱚᱠᱟ ᱪᱮᱫ ᱞᱮᱠᱟᱯᱮ ᱦᱮᱡ ᱟᱠᱟᱱᱟ ᱚᱱᱟ ᱠᱚ ᱠᱩᱞᱤ ᱵᱚᱱᱟ ᱚᱸᱰᱮ ᱫᱚ ᱮᱥᱮᱫ ᱵᱚᱱᱟ ᱚᱱᱟ ᱞᱟᱹᱭ ᱦᱩᱭᱩᱜᱼᱟ ᱚᱱᱮ ᱚᱱᱟ ᱡᱤᱱᱤᱥ ᱠᱟᱱᱟ ᱟᱨ ᱪᱮᱫ ᱠᱚ ᱚᱱᱟ ᱛᱟᱭᱚᱢ ᱫᱚ ᱟᱨ ᱟᱵᱚᱫᱚ ᱚᱱᱟ ᱠᱚ ᱮᱥᱮᱫ ᱮᱥᱮᱫ ᱛᱮᱠᱚ ᱥᱮᱴᱮᱨ ᱵᱚᱱᱟ ᱵᱟᱦᱩ ᱚᱲᱟᱜ ᱟᱨ ᱵᱟᱦᱩ ᱚᱲᱟᱜ ᱡᱚᱛᱚᱢ ᱠᱚ ᱚᱲᱟᱜ ᱛᱮᱠᱚ ᱠᱷᱟᱹᱲ ᱵᱚᱱᱟ ᱟᱨ ᱚᱱᱟ ᱡᱟᱦᱟᱸ ᱜᱚᱱᱯᱚᱱ ᱠᱚ ᱢᱮᱱᱟᱜᱼᱟ ᱚᱱᱟᱠᱚ ᱤᱫᱤᱛᱚᱨᱟ ᱦᱩᱭᱩᱜᱼᱟ ᱦᱟᱺᱰᱤ ᱪᱟᱣᱞᱮ ᱠᱚ ᱤᱫᱤᱛᱚᱨᱟ ᱦᱩᱭᱩᱜᱼᱟ ᱚᱲᱟᱜ ᱥᱮᱫ ᱠᱚ ᱠᱷᱟᱹᱲ ᱵᱚᱱᱟ ᱚᱸᱰᱮ ᱠᱷᱚᱱ ᱟᱠᱚ ᱠᱚ ᱵᱮᱣᱦᱟᱨ ᱵᱟᱲᱟ ᱧᱚᱜ ᱵᱚᱱᱟ ᱚᱱᱮ ᱚᱱᱠᱟᱱ ᱠᱟᱛᱷᱟ ᱚᱱᱟᱫᱚ ᱚᱱᱮ ᱡᱟᱦᱟᱸ ᱟᱛᱳ ᱵᱟᱨᱦᱮᱵᱚ ᱰᱩᱲᱩᱵᱟᱜᱼᱟ ᱥᱮ ᱚᱸᱰᱮ ᱚᱱᱟᱫᱚ ᱚᱱᱟᱠᱟᱱ ᱠᱟᱹᱢᱤ ᱠᱟᱱᱟ ᱚᱸᱰᱮ ᱫᱚ ᱮᱦᱚᱵ ᱨᱮ ᱚᱱᱟᱫᱚ ᱮᱦᱚᱵᱨᱮ ᱚᱱᱟᱫᱚᱠᱚ ᱚᱸᱰᱮ ᱡᱟᱦᱟᱸ ᱵᱚ ᱤᱭᱟᱹ ᱵᱚᱱᱟ ᱮᱦᱚᱵᱨᱮ ᱠᱩᱞᱤ ᱠᱩᱯᱞᱤ ᱦᱩᱭ ᱠᱟᱛᱮᱫ ᱚᱱᱮ ᱚᱱᱟᱠᱚ ᱮᱯᱮᱢ ᱪᱟᱯᱟᱞᱟ ᱵᱟᱝᱢᱟᱯᱮ ᱯᱮᱲᱟᱠᱟᱱᱜᱮᱭᱟ ᱱᱚᱝᱠᱟ ᱱᱚᱝᱠᱟ ᱢᱟᱛᱚᱵᱮ ᱱᱚᱜᱼᱚᱭ ᱟᱞᱮᱞᱮ ᱮᱢᱟᱯᱮ ᱠᱟᱱᱟ

ᱦᱚᱸ ᱦᱚᱸ ᱴᱷᱤᱠ ᱜᱮᱭᱟ ᱟᱪᱪᱷᱟ ᱴᱷᱤᱠ ᱜᱮᱭᱟ ᱡᱚᱦᱟᱨᱜᱮ